ᱦᱮᱞᱳ ᱟᱫᱚ ᱛᱤᱱᱟᱹᱜ ᱜᱟᱱ ᱯᱩᱭᱥᱟᱹ ᱦᱩᱞᱟᱹᱝ ᱯᱮ ᱫᱚᱨᱠᱟᱨᱚ ᱠᱟᱱᱟ ᱛᱚ ᱡᱚᱛᱚᱣᱟᱜ ᱚᱱᱟ ᱰᱤᱥᱠᱟᱥ ᱵᱟᱲᱟ ᱠᱟᱛᱮᱯᱮ ᱤᱭᱟᱹ ᱠᱮᱫᱟ ᱛᱤᱱᱟᱹ ᱜᱟᱱ ᱵᱟᱡᱟᱨ ᱛᱟᱯᱮ ᱯᱟᱲᱟ ᱠᱟᱱᱟ ᱤᱱᱟᱹ ᱜᱟᱱ ᱜᱮ ᱦᱩᱭᱩᱜᱟ ᱦᱳᱭ ᱰᱮᱲᱞᱟᱠᱷ ᱜᱟᱱ ᱛᱮᱜᱮ ᱦᱩᱭᱩᱜᱼᱟ

ᱚᱱᱟ ᱜᱤᱧ ᱢᱮᱱᱮᱫᱼᱟ ᱡᱮ ᱟᱯᱮᱦᱚᱸ ᱟᱹᱛᱩᱦᱚᱲ ᱥᱟᱶ ᱵᱮᱥᱴᱷᱤᱠ ᱠᱟᱛᱷᱟ ᱯᱮ ᱮᱱᱠᱷᱟᱱ ᱚᱱᱠᱟ ᱦᱤᱥᱟᱹᱵᱽ ᱯᱩᱭᱥᱟᱹ ᱠᱩᱧ ᱮᱢᱟ ᱯᱮᱭᱟ ᱛᱤᱱ ᱞᱟᱠᱷ ᱜᱟᱱ ᱪᱤᱠᱟᱹᱛᱮ ᱟᱹᱛᱩ ᱨᱮᱭᱟ ᱠᱟᱱᱟ ᱡᱮᱢᱚᱱ ᱵᱮᱥ ᱜᱮ ᱠᱮᱴᱮᱡᱽ ᱜᱮ ᱵᱮᱱᱟᱣ ᱯᱮ ᱦᱮᱸᱥᱮ ᱡᱟᱦᱟᱱᱟᱜ ᱤᱭᱟᱹ ᱥᱟᱢᱟᱱ ᱠᱚᱨᱮᱱᱟᱜ ᱚᱥᱩᱵᱤᱫᱷᱟ ᱠᱚ ᱵᱟᱭ ᱦᱩᱭᱩᱜ ᱢᱟ

ᱟᱪᱪᱷᱟ ᱤᱭᱟᱹ ᱛᱚᱵᱮ ᱪᱮᱫᱯᱮ ᱵᱮᱱᱟᱣ ᱮᱫᱟ ᱚ ᱦᱚᱸ ᱴᱷᱤᱠ ᱜᱮᱭᱟ ᱛᱚᱵᱮ ᱦᱚᱸ ᱦᱩᱭᱩᱜ ᱜᱮᱭᱟ ᱛᱚ ᱟᱯᱮ ᱠᱚ ᱚᱱᱟ ᱠᱟᱛᱷᱟ ᱵᱟᱲᱟ ᱠᱟᱛᱮ ᱤᱧ ᱢᱤᱫᱴᱤᱡ ᱤᱭᱟᱹ ᱯᱮ ᱵᱷᱮᱡᱟ ᱟᱹᱧᱟ ᱱᱟᱦᱟᱜ ᱥᱩᱪᱱᱟ ᱯᱮ ᱵᱷᱮᱡᱟ ᱟᱹᱧᱟ ᱛᱳ ᱚᱱᱟ ᱦᱤᱥᱟᱹᱵᱽ ᱛᱮ ᱤᱧ ᱟᱯᱮᱧ ᱮᱢᱟ ᱯᱮᱭᱟ ᱯᱩᱭᱥᱟᱹ ᱥᱮ ᱦᱟᱸᱜ ᱤᱧ ᱵᱷᱮᱡᱟ ᱟᱯᱮᱭᱟ ᱴᱷᱤᱠ ᱜᱮᱭᱟ ᱟᱨ ᱡᱟᱦᱟᱱᱟᱜ ᱠᱚ ᱚᱥᱩᱵᱤᱫᱷᱟ ᱞᱮᱱ ᱠᱷᱟᱱ ᱦᱟᱸᱜ ᱯᱷᱳᱱ ᱟᱯᱮ ᱢᱟ ᱛᱚᱵᱮ ᱦᱮᱸ ᱟᱪᱪᱷᱟ ᱴᱷᱤᱠ ᱜᱮᱭᱟ ᱟᱪᱪᱷᱟ ᱚᱠᱟ ᱟᱹᱛᱩ ᱠᱷᱚᱱ ᱯᱮ ᱞᱟᱹᱭᱮᱫᱼᱟ

ᱟᱹᱛᱩ ᱫᱚ ᱥᱮᱬᱟ ᱜᱮᱭᱟ ᱥᱮ ᱦᱩᱰᱤᱧ ᱫᱷᱟᱨᱟ ᱜᱮᱭᱟ ᱴᱷᱤᱠ ᱜᱮᱭᱟ ᱤᱱᱠᱟᱹ ᱵᱷᱮᱡᱟ ᱠᱟᱜ ᱟᱹᱧ ᱦᱟᱸᱜ ᱯᱟᱸᱪᱞᱟᱠᱷ ᱜᱟᱱ ᱚ ᱟᱫᱚ ᱠᱟᱱᱟ ᱟᱨᱚ ᱯᱮ ᱴᱷᱤᱠ ᱜᱮᱭᱟ ᱛᱚᱵᱮ ᱦᱳᱭ